ᱚᱞ ᱨᱮᱭᱟᱜ ᱢᱟ ᱟᱹᱰᱤ ᱤᱪᱪᱷᱟ ᱜᱮ ᱢᱮᱱᱟᱜᱼᱟ ᱢᱮᱱᱠᱷᱟᱱ ᱥᱚᱢᱚᱭ ᱨᱮᱭᱟᱜ ᱚᱵᱷᱟᱵ ᱛᱮ ᱦᱳᱭᱳᱛ ᱵᱟᱝ ᱦᱩᱭᱩᱜ ᱠᱟᱱᱟ ᱛᱚᱵᱮ ᱚᱞ ᱠᱟᱛᱮ ᱱᱤᱭᱟᱹ ᱦᱚᱸ ᱯᱟᱥᱱᱟᱣ ᱥᱟᱱᱟ ᱠᱟᱱᱟ ᱡᱮ ᱢᱟᱱᱮ ᱱᱚᱜᱼᱚᱭ ᱦᱟᱸᱜ ᱟᱵᱚ ᱥᱚᱢᱟᱡᱽ ᱨᱮ ᱡᱟᱦᱟᱸ ᱧᱮᱞᱚᱜ ᱠᱟᱱᱟ ᱡᱮᱞᱮᱠᱟ ᱢᱤᱫ ᱡᱚᱠᱷᱚᱡ ᱦᱚᱲ ᱚᱞᱚᱜ ᱯᱟᱲᱦᱟᱣ ᱛᱮ ᱟᱹᱰᱤ ᱯᱚᱡᱤᱥᱚᱱ ᱵᱷᱟᱞᱮ ᱦᱚᱸᱠᱚ ᱪᱟᱞᱟᱣ ᱞᱮᱱᱟ ᱱᱤᱛᱳᱜ ᱵᱟᱹᱭ ᱵᱟᱹᱭ ᱛᱮ ᱟᱨᱚ ᱠᱚ ᱦᱟᱸᱜ ᱠᱩ ᱚᱞᱚᱜ ᱯᱟᱲᱦᱟᱜ ᱠᱚ ᱵᱟᱹᱜᱤᱭᱫᱟ ᱟᱫᱚ ᱱᱚᱣᱟ ᱠᱩ ᱠᱟᱛᱷᱟ ᱠᱚᱜᱮ ᱥᱚᱫᱚᱨ ᱡᱮ ᱟᱵᱚ ᱚᱞ ᱯᱟᱲᱦᱟᱜ ᱦᱩᱭᱩᱜ ᱛᱟᱵᱚᱱᱟ ᱚᱞ ᱯᱟᱲᱦᱟᱣ ᱠᱟᱛᱮ ᱪᱮᱫ ᱪᱮᱫ ᱡᱟᱭᱜᱟ ᱨᱮᱢ ᱪᱟᱞᱟᱣ ᱫᱟᱲᱮᱭᱟᱜᱼᱟ ᱥᱮ ᱟᱢᱟᱜ ᱥᱚᱢᱟᱡᱽ ᱦᱚᱢ ᱥᱮᱵᱟ ᱫᱟᱲᱮᱭᱟᱜᱼᱟ ᱚᱞᱼᱯᱟᱲᱦᱟᱣ ᱠᱟᱛᱮ ᱪᱮᱫᱞᱮᱠᱟ ᱵᱷᱟᱵᱮ ᱟᱢᱟᱜ ᱫᱷᱚᱨᱚᱢ ᱦᱚᱸ ᱪᱮᱠᱟᱛᱮᱢ ᱧᱟᱢ ᱫᱟᱲᱮᱭᱟᱜᱼᱟ ᱢᱮᱱᱠᱷᱟᱱ ᱡᱚᱛᱚ ᱠᱷᱚᱱ ᱢᱟᱲᱟᱝ ᱫᱚ ᱦᱩᱭᱩᱜ ᱠᱟᱱᱟ ᱚᱞ ᱚᱞ ᱵᱮᱞ ᱟᱞᱟᱢ ᱛᱚᱵᱮ ᱛᱚ ᱜᱤᱫᱽᱨᱟᱹ ᱦᱚᱸ ᱚᱱᱟ ᱠᱚᱜᱮ ᱠᱚ ᱯᱟᱲᱦᱟᱣ ᱛᱟᱢᱟ ᱟᱫᱚ ᱚᱞ ᱫᱚ ᱟᱹᱰᱤ ᱫᱚᱨᱠᱟᱨ ᱫᱚ ᱛᱮᱦᱮ ᱠᱟᱱ ᱜᱮᱭᱟ ᱟᱨ ᱢᱮᱱᱟᱜᱼᱟ ᱤᱪᱪᱷᱟ ᱦᱚᱸ ᱢᱮᱱᱟᱜᱼᱟ ᱢᱮᱱᱠᱷᱟᱱ ᱧᱮᱞᱫᱟᱹᱧ ᱫᱟᱲᱮᱭᱟᱜ ᱠᱟᱹᱱᱟᱹᱧ ᱥᱮ ᱵᱟᱝ ᱚᱞ ᱢᱟ ᱟᱭᱢᱟ ᱡᱤᱱᱤᱥ ᱜᱮ ᱚᱞᱤᱧ ᱫᱷᱩᱨᱟᱹᱣ ᱞᱮᱱᱠᱷᱟᱡ ᱢᱟ ᱟᱭᱢᱟ ᱡᱤᱱᱤᱥ ᱜᱮ ᱧᱮᱞ ᱧᱟᱢ ᱡᱮ ᱱᱚᱣᱟ ᱚᱵᱷᱟᱵ ᱢᱮᱱᱟᱜᱼᱟ ᱦᱟᱱᱟ ᱚᱵᱷᱟᱵ ᱢᱮᱱᱟᱜᱼᱟ ᱱᱤᱭᱟᱹ ᱚᱞ ᱦᱩᱭᱩᱜᱼᱟ ᱦᱟᱱᱟ ᱚᱞ ᱦᱩᱭᱩᱜᱼᱟ ᱢᱮᱱᱠᱷᱟᱱ ᱚᱞ ᱨᱮᱭᱟᱜ ᱥᱚᱢᱚᱭ ᱧᱟᱢ ᱞᱮᱠᱷᱟᱡ ᱜᱮ ᱟᱹᱰᱤ ᱵᱮᱥᱴ ᱠᱚᱜᱼᱟ ᱟᱨᱠᱤ